ᱵᱟᱸᱠᱩᱲᱟ ᱦᱚᱱᱚᱛ ᱨᱮᱭᱟᱜ ᱢᱩᱲᱩᱫ ᱨᱟᱹᱥᱠᱟ ᱟᱱ ᱠᱟᱹᱢᱤ ᱠᱟᱹᱥᱱᱤ ᱫᱚ ᱟᱭᱢᱟ ᱜᱮ ᱢᱮᱱᱟᱜ ᱟ ᱚᱱᱟ ᱠᱚ ᱢᱩᱫᱽ ᱨᱮ ᱢᱤᱫ ᱵᱟᱨᱭᱟᱧ ᱞᱟᱹᱭᱮᱫ ᱠᱟᱱᱟ ᱮᱸ ᱵᱚᱞ ᱠᱷᱮᱞ ᱯᱟᱛᱟ ᱮᱱᱮᱡ ᱞᱟᱜᱽᱬᱮ ᱮᱱᱮᱡ ᱥᱟᱲᱯᱟ ᱮᱱᱮᱡ ᱟᱞᱮ ᱥᱩᱨ ᱥᱩᱯᱩᱨ ᱨᱮᱭᱟᱜ ᱥᱤᱱᱮᱢᱟ ᱫᱚ ᱦᱩᱭᱩᱜ ᱠᱟᱱᱟ ᱯᱷᱩᱞᱠᱩᱥᱢᱟᱹ ᱜᱚᱱᱫᱷᱮᱥᱥᱚᱨᱤ ᱪᱤᱛᱨᱟᱞᱟᱭ ᱠᱷᱮᱞᱳᱰ ᱰᱟᱹᱦᱤ ᱠᱚᱫᱚ ᱟᱹᱛᱩ ᱠᱚᱨᱮ ᱜᱚᱰᱟ ᱢᱮᱱᱟᱜ ᱟ ᱚᱱᱟ ᱠᱚᱨᱮ ᱜᱮ ᱦᱩᱭᱩᱜ ᱟ ᱛᱚ ᱮᱥᱴᱮᱰᱤᱭᱟᱢ ᱫᱚ ᱵᱟᱹᱱᱩᱜ ᱟ ᱮᱥᱴᱮᱰᱤᱭᱟᱢ ᱫᱚ ᱢᱮᱱᱟᱜ ᱟ ᱵᱟᱸᱠᱩᱲᱟ ᱡᱮᱞᱟ ᱨᱮ ᱵᱟᱸᱠᱩᱲᱟ ᱥᱴᱮᱰᱤᱭᱟᱢ ᱟᱨ ᱯᱟᱨᱠ ᱫᱚ ᱢᱮᱱᱟᱜ ᱟ ᱢᱩᱠᱩᱴᱵᱩᱱᱤᱯᱩᱨ ᱰᱤᱭᱟᱨ ᱯᱟᱨᱠ ᱚᱱᱟ ᱧᱮᱞ ᱚᱠᱛᱮ ᱫᱩᱣᱟᱹᱨ ᱨᱮ ᱠᱟᱹᱣᱰᱤ ᱫᱚ ᱞᱟᱜᱟᱜ ᱟ ᱥᱴᱮᱰᱤᱭᱟᱢ ᱨᱮ ᱵᱚᱞ ᱠᱷᱮᱞ ᱧᱮᱞ ᱥᱚᱢᱚᱭ ᱦᱚᱸ ᱥᱤᱱᱮᱢᱟ ᱵᱚᱞᱚᱱ ᱥᱚᱢᱚᱭ ᱦᱚᱸ ᱟᱨ ᱯᱟᱨᱠ ᱨᱮ ᱵᱚᱞᱚᱱ ᱥᱚᱢᱚᱭ ᱦᱚᱸ